ᱤᱧᱤᱡ ᱯᱮᱲᱟᱫᱚ ᱦᱤᱡᱩᱜ ᱠᱷᱟᱱ ᱠᱚ ᱞᱚᱴᱟ ᱫᱟᱜᱛᱮᱧ ᱫᱟᱨᱟᱢ ᱠᱚᱣᱟ ᱟᱨ ᱡᱟᱦᱟᱸᱭ ᱯᱮᱲᱟ ᱜᱮᱠᱚ ᱦᱤᱡᱩᱜ ᱤᱧᱤᱡ ᱛᱟᱭ ᱦᱚᱲᱤᱡ ᱛᱟᱭ ᱞᱚᱴᱟ ᱫᱟᱜ ᱛᱮᱜᱮ ᱵᱚᱱ ᱫᱟᱨᱟᱢ ᱢᱟᱱᱮ ᱫᱟᱨᱟᱢ ᱠᱚᱣᱟ ᱵᱚᱱ ᱦᱮᱡ ᱠᱟᱛᱮᱫ ᱜᱚᱰ ᱟᱠᱚᱣᱟᱵᱚᱱ ᱡᱚᱛᱚ ᱚᱲᱟᱜ ᱦᱚᱲᱠᱚᱠᱚ ᱜᱚᱰ ᱟᱠᱚᱣᱟ ᱟᱨ ᱫᱟᱠᱟᱠᱚ ᱤᱥᱤᱱ ᱵᱟᱲᱟ ᱠᱟᱛᱮᱫ ᱡᱚᱢᱼᱧᱩ ᱦᱚᱪᱚ ᱠᱚᱣᱟᱠᱚ ᱠᱟᱛᱷᱟ ᱠᱚᱠᱚ ᱠᱩᱞᱤ ᱠᱚᱣᱟ ᱚᱠᱟ ᱛᱮᱠᱚ ᱦᱮᱡ ᱟᱠᱟᱱᱟ ᱪᱮᱫ ᱞᱟᱹᱜᱤᱫᱠᱚ ᱦᱮᱡ ᱟᱠᱟᱱᱟ ᱪᱮᱫ ᱠᱷᱚᱵᱚᱨ ᱠᱚᱠᱚ ᱟᱹᱜᱩ ᱟᱠᱟᱫᱼᱟ ᱫᱩᱠᱷ ᱠᱷᱚᱵᱚᱨ ᱥᱩᱠᱷ ᱠᱷᱚᱵᱚᱨ ᱟᱨᱚ ᱟᱹᱰᱤ ᱠᱤᱪᱷᱩ ᱟᱭᱢᱟ ᱚᱱᱠᱟᱜᱮ ᱠᱷᱚᱵᱚᱨ ᱠᱚ ᱛᱟᱦᱮᱱᱟ ᱟᱨ ᱦᱳᱭ ᱚᱱᱠᱟᱜᱮ ᱟᱨ ᱤᱭᱟᱹ ᱤᱧ ᱞᱟᱹᱜᱤᱫ ᱫᱟᱠᱟᱫᱚ ᱵᱟᱹᱧ ᱪᱮ ᱤᱥᱤᱱᱟ ᱡᱚᱛᱚ ᱦᱚᱲ ᱵᱟᱠᱷᱨᱟᱜᱮᱧ ᱤᱥᱤᱱᱟ ᱡᱟᱦᱟᱸ ᱛᱤᱱᱟᱹᱜ ᱚᱲᱟᱜ ᱦᱚᱲ ᱠᱚᱠᱚ ᱛᱟᱦᱮᱱᱟ ᱩᱱᱠᱩ ᱵᱟᱠᱷᱨᱟ ᱠᱚ ᱡᱚᱛᱚ ᱟᱨᱚ ᱟᱭᱢᱟ ᱡᱩᱫᱤ ᱯᱮᱲᱟ ᱠᱚᱠᱚ ᱦᱤᱡᱩᱜᱼᱟ ᱩᱱ ᱡᱚᱠᱷᱚᱱ ᱫᱚ ᱡᱚᱛᱚ ᱦᱚᱲ ᱵᱟᱠᱷᱨᱟᱜᱮ ᱤᱥᱤᱱ ᱦᱩᱭᱩᱜᱼᱟ